ᱤᱧᱟᱹᱜ ᱢᱚᱱᱮ ᱞᱮᱠᱟ ᱛᱮᱫᱚ ᱮᱴᱟᱜ ᱮᱸᱜᱮᱞ ᱨᱮ ᱵᱟᱦᱨᱮ ᱡᱤᱭᱚᱱ ᱫᱚ ᱵᱟᱹᱱᱩᱜᱼᱟ ᱪᱮᱫᱟᱜ ᱥᱮ ᱚᱸᱰᱮ ᱫᱚ ᱢᱤᱫᱴᱟᱝ ᱱᱟᱣᱟ ᱱᱟᱣᱟ ᱮᱸᱜᱮᱞ ᱧᱮᱞ ᱥᱟᱱᱟ ᱞᱮᱭᱟ